ᱡᱷᱟᱲᱠᱷᱚᱸᱰ ᱫᱚ ᱯᱚᱱᱫᱨᱚ ᱱᱚᱵᱷᱮᱨᱢᱵᱚᱨ ᱫᱩ ᱦᱟᱡᱟᱨ ᱦᱤᱞᱳᱜ ᱵᱤᱦᱟᱨ ᱨᱟᱡᱽ ᱠᱷᱚᱱ ᱟᱞᱟᱠ ᱠᱟᱛᱮ ᱡᱷᱟᱲᱠᱷᱚᱸᱰ ᱵᱮᱱᱟᱣᱟᱠᱟᱱᱟ ᱡᱷᱟᱲᱠᱷᱚᱸᱰ ᱨᱮ ᱯᱨᱚᱛᱷᱚᱢ ᱥᱚᱨᱠᱟᱨ ᱵᱟᱵᱩᱞᱟᱞ ᱢᱟᱨᱟᱱᱰᱤᱭᱟᱜ ᱛᱟᱦᱮᱸ ᱠᱟᱱᱟ ᱡᱷᱟᱲᱠᱷᱚᱸᱰᱨᱮ ᱛᱚ ᱟᱹᱰᱤᱜᱟᱱ ᱡᱟᱹᱛᱤ ᱡᱚᱱᱡᱟᱹᱛᱤ ᱢᱮᱱᱟᱜ ᱠᱚᱣᱟ ᱡᱟᱦᱟᱸ ᱞᱮᱠᱟ ᱥᱟᱱᱛᱟᱲ ᱢᱩᱱᱰᱟᱨᱤ ᱦᱳ ᱠᱷᱟᱰᱭᱟ ᱵᱤᱨᱦᱚᱲ ᱟᱹᱰᱤ ᱟᱹᱰᱤ ᱦᱚᱲ ᱢᱮᱱᱟᱜ ᱠᱚᱣᱟ ᱟᱨ ᱡᱷᱟᱲᱠᱷᱚᱸᱰ ᱨᱮ ᱦᱤᱱᱫᱩ ᱢᱩᱥᱞᱤᱢ ᱦᱚᱸ ᱢᱮᱱᱟᱜ ᱠᱚᱣᱟ ᱡᱷᱟᱨᱠᱷᱟᱱ ᱨᱮᱱᱟᱜ ᱵᱷᱳᱣᱜᱚᱞᱤᱠ ᱪᱷᱮᱛᱨᱚᱯᱷᱚᱞ ᱩᱱᱟᱥᱤ ᱦᱟᱡᱟᱨ ᱥᱟᱛ ᱥᱚ ᱥᱩᱞᱞᱚ ᱳᱣᱚᱨᱠ ᱠᱤᱞᱳᱢᱤᱴᱟᱨ ᱠᱤᱞᱳᱢᱤᱴᱟᱨ ᱢᱮᱱᱟᱜᱼᱟ ᱛᱤᱥ ᱦᱟᱡᱟᱨ ᱥᱟᱛᱥᱚ ᱩᱱᱚᱟᱥᱤ ᱳᱣᱚᱨᱜᱽ ᱢᱤᱞ ᱢᱮᱱᱟᱜᱼᱟ ᱡᱟᱦᱟᱸ ᱫᱚ ᱡᱷᱟᱲᱠᱷᱚᱸᱰ ᱢᱤᱴᱟᱹᱡ ᱤᱭᱟᱹ ᱡᱷᱟᱲ ᱟᱨ ᱠᱷᱚᱸᱰ ᱧᱩᱛᱩᱢ ᱠᱟᱛᱮ ᱵᱮᱱᱟᱣ ᱠᱟᱱᱟ ᱡᱟᱦᱟᱸ ᱞᱮᱠᱟ ᱫᱷᱤᱨᱤ ᱫᱟᱨᱮ ᱱᱚᱰᱮ ᱟᱹᱰᱤᱜᱮ ᱱᱟᱯᱟᱭ ᱱᱟᱯᱟᱭᱟᱜ ᱡᱟᱜᱟ ᱢᱮᱱᱟᱜᱼᱟ ᱡᱟᱦᱟᱜᱮ ᱡᱷᱟᱲᱠᱷᱟᱸᱰ ᱨᱮᱫᱚ ᱟᱵᱚ ᱥᱟᱱᱛᱟᱲ ᱠᱚᱣᱟᱜ ᱟᱹᱫᱤᱵᱟᱹᱥᱤ ᱠᱚᱣᱟᱜ ᱫᱤᱥᱚᱢ ᱠᱚ ᱢᱮᱛᱟᱜᱟᱜᱼᱟ ᱡᱷᱟᱲᱠᱷᱚᱸᱰ ᱫᱚ ᱱᱚᱣᱟ ᱠᱷᱟᱹᱛᱤᱨ ᱛᱮ ᱟᱞᱟᱠᱠᱟᱱᱟ ᱡᱟᱦᱟᱸ ᱱᱚᱣᱟ ᱫᱚ ᱡᱷᱟᱲᱠᱷᱚᱸᱰ ᱨᱮᱱᱟᱜ ᱧᱩᱛᱩᱢ ᱫᱚ ᱱᱚᱣᱟ ᱠᱷᱟᱹᱛᱤᱨ ᱠᱚ ᱫᱚᱦᱚᱣ ᱠᱟᱜᱼᱟ ᱡᱟᱦᱟᱸ ᱡᱷᱟᱹᱲᱤ ᱡᱚᱝᱜᱚᱞ ᱟᱨ ᱫᱷᱤᱨᱤ ᱫᱟᱨᱮ ᱢᱟᱱᱮᱜᱼᱟ ᱚᱱᱟ ᱠᱷᱟᱹᱛᱤᱨ ᱛᱮ ᱡᱷᱟᱲᱠᱷᱚᱸᱰ ᱠᱚ ᱢᱮᱛᱟᱜᱟᱜᱼᱟ ᱟᱨ ᱡᱷᱟᱲᱠᱷᱚᱸᱰ ᱨᱮ ᱨᱮᱱᱟᱜ ᱪᱟᱥ ᱫᱚ ᱦᱳᱲᱳ ᱪᱟᱣᱞᱮ ᱦᱳᱲᱳ ᱪᱟᱣᱞᱮ ᱟᱨᱦᱚᱸ ᱟᱹᱰᱤ ᱟᱭᱢᱟᱼᱟᱭᱢᱟ ᱦᱚᱸ ᱪᱟᱥ ᱦᱩᱭᱩᱜᱼᱟ ᱡᱟᱹᱥᱛᱤ ᱫᱚ ᱪᱟᱣᱞᱮ ᱠᱚᱜᱮ ᱦᱳᱲᱳ ᱠᱚᱜᱮ ᱠᱚ ᱪᱟᱥᱟ ᱟᱨ ᱡᱷᱟᱲᱠᱷᱚᱸᱰ ᱨᱮᱱᱟᱜ ᱤᱭᱟᱹ ᱵᱟᱦᱟ ᱫᱚ ᱢᱩᱨᱩᱫ ᱵᱟᱦᱟ ᱠᱚ ᱢᱮᱛᱟᱜᱟᱜᱼᱟ ᱟᱨ ᱡᱷᱟᱲᱠᱷᱚᱸᱰ ᱨᱤᱱᱤᱡ ᱯᱚᱥᱩ ᱡᱟᱦᱟᱸ ᱞᱮᱠᱟ ᱟᱵᱚᱫᱚᱵᱚᱱ ᱢᱮᱱᱟ ᱡᱟᱱᱣᱟᱨ ᱦᱟᱜ ᱡᱟᱦᱟᱸ ᱡᱷᱟᱲᱠᱷᱚᱸᱰ ᱨᱤᱱᱤᱡ ᱡᱟᱱᱣᱟᱨ ᱫᱚ ᱦᱟᱹᱛᱤ ᱠᱚ ᱢᱮᱛᱟᱭᱟ ᱟᱨ ᱦᱟᱹᱛᱤᱜᱮ ᱠᱟᱱᱟ ᱠᱟᱱᱟᱭ ᱤᱧ ᱱᱤᱱᱟᱹᱜ ᱠᱚ ᱢᱮᱱ ᱠᱟᱛᱮ ᱜᱮ ᱤᱧᱟᱹᱜ ᱠᱟᱛᱷᱟᱧ ᱢᱩᱪᱟᱹᱫᱮᱜᱼᱟ